ᱡᱤᱞ ᱯᱤᱴᱷᱟᱹ ᱤᱫᱤ ᱠᱟᱛᱮᱫ ᱟᱰᱤᱜᱟᱱᱤᱧ ᱵᱟᱰᱟᱭᱟ ᱡᱤᱞ ᱯᱤᱴᱷᱟᱹ ᱟᱭᱢᱟ ᱞᱮᱠᱟᱱᱟᱜ ᱠᱚ ᱤᱥᱤᱱᱟ ᱡᱟᱦᱟᱸ ᱫᱚ ᱦᱩᱭᱩᱜ ᱠᱟᱱᱟ ᱥᱤᱢ ᱡᱤᱞ ᱢᱮᱨᱚᱢ ᱡᱤᱞ ᱵᱷᱤᱰᱤ ᱡᱤᱞ ᱥᱩᱠᱨᱤ ᱡᱤᱞ ᱟᱨᱦᱚᱸ ᱰᱟᱹᱝᱨᱤ ᱡᱤᱞ ᱦᱚᱸ ᱢᱮᱱᱠᱷᱟᱱ ᱚᱱᱟ ᱢᱚᱫᱽᱫᱷᱮᱨᱮ ᱤᱫᱤ ᱠᱟᱛᱮᱫ ᱤᱧ ᱥᱤᱢ ᱡᱤᱞ ᱚᱠᱟ ᱞᱮᱠᱟ ᱠᱚ ᱯᱤᱴᱷᱟᱹᱭᱟ ᱚᱱᱟ ᱨᱮᱱᱟᱜ ᱵᱟᱨᱮᱛᱮᱧ ᱞᱟᱹᱭᱟᱵᱚᱱᱟ ᱡᱟᱦᱟᱸ ᱫᱚ ᱟᱫᱚᱣᱟᱱᱟᱜ ᱪᱟᱣᱞᱮ ᱠᱚ ᱞᱚᱦᱚᱫᱟ ᱟᱨ ᱚᱱᱟ ᱞᱚᱦᱚᱫ ᱠᱟᱛᱮᱫ ᱵᱚ ᱚᱣᱟᱨᱟ ᱟᱨ ᱚᱱᱟ ᱚᱣᱟᱨ ᱠᱟᱛᱮᱫ ᱵᱚᱱ ᱠᱟᱹᱡ ᱞᱩᱜᱽᱲᱤ ᱥᱩᱛᱤ ᱞᱩᱜᱽᱲᱤ ᱨᱮᱵᱚᱱ ᱯᱟᱥᱱᱟᱣ ᱠᱟᱜᱼᱟ ᱟᱨ ᱚᱸᱰᱮ ᱠᱟᱹᱡ ᱦᱟᱣᱮᱫ ᱧᱚᱜ ᱟᱛᱮᱫ ᱚᱱᱟ ᱟᱫᱚᱣᱟᱱᱟᱜ ᱪᱟᱣᱞᱮ ᱫᱚ ᱤᱫᱤ ᱠᱟᱛ ᱤᱫᱤ ᱠᱟᱛᱮᱫ ᱰᱷᱤᱝᱠᱤ ᱨᱮᱢ ᱵᱚᱱ ᱦᱩᱲᱩᱝᱟ ᱚᱱᱟ ᱦᱩᱲᱩᱝ ᱠᱟᱛᱮᱫ ᱚᱱᱟ ᱦᱚᱞᱚᱝ ᱦᱚᱞᱚᱝᱟᱵᱚᱱ ᱟᱨ ᱚᱱᱟ ᱦᱚᱞᱚᱝ ᱫᱚ ᱚᱱᱟ ᱦᱚᱞᱚᱝ ᱟᱹᱜᱩ ᱠᱟᱛᱮᱫ ᱥᱤᱯᱤ ᱥᱤᱯᱤᱭᱟᱵᱚᱱ ᱟᱨ ᱡᱟᱦᱟᱸ ᱡᱟᱦᱟᱸ ᱡᱤᱞ ᱡᱟᱦᱟᱸ ᱫᱚ ᱥᱤᱢ ᱡᱤᱞ ᱚᱱᱟ ᱚᱱᱟ ᱥᱟᱞᱟᱜ ᱵᱚᱱ ᱥᱤᱯᱤᱭᱟ ᱥᱤᱢ ᱡᱤᱞ ᱜᱮᱫ ᱠᱩᱴᱤ ᱠᱟᱛᱮᱱ ᱚᱱᱟ ᱦᱚᱞᱚᱝ ᱨᱮᱵᱚᱱ ᱮᱢᱟ ᱟᱨ ᱚᱱᱟ ᱤᱭᱟᱹᱨᱮ ᱥᱤᱵᱤᱞ ᱜᱟᱵᱟᱜ ᱞᱮᱠᱟ ᱛᱮ ᱯᱤᱴᱷᱟᱹᱨᱮ ᱥᱤᱵᱤᱞ ᱜᱟᱵᱟᱜ ᱞᱮᱠᱟᱛᱮ ᱥᱟᱥᱟᱝ ᱢᱚᱥᱞᱟ ᱠᱚ ᱟᱨ ᱵᱩᱞᱩᱝ ᱠᱚ ᱢᱟᱹᱨᱤᱪ ᱠᱚ ᱵᱚᱱ ᱮᱢᱟ ᱟᱨ ᱵᱚᱱ ᱚᱱᱟᱵᱚᱱ ᱥᱤᱯᱤᱛᱮᱵᱚᱱ ᱢᱤᱞᱟᱹᱣᱟ ᱟᱨ ᱚᱱᱟ ᱢᱤᱞᱟᱹᱣ ᱠᱟᱛᱮᱫ ᱫᱚ ᱯᱟᱛᱲᱟ ᱨᱮᱵᱚᱱ ᱪᱟᱯᱟᱫ ᱯᱟᱛᱲᱟ ᱨᱮ ᱢᱟᱲᱟᱝ ᱫᱚ ᱥᱩᱱᱩᱢ ᱛᱮᱵᱚᱱ ᱡᱚᱫᱟᱜᱼᱟ ᱟᱨ ᱚᱱᱟ ᱯᱟᱛᱲᱟ ᱨᱮᱵᱚᱱ ᱪᱟᱯᱟᱫᱟ ᱟᱨ ᱚᱸᱰᱮ ᱪᱟᱯᱟᱫ ᱠᱟᱛᱮᱫ ᱪᱮᱦᱨᱟ ᱞᱮᱠᱟ ᱟᱨᱦᱚᱸ ᱚᱱᱟ ᱪᱮᱛᱟᱱ ᱨᱮ ᱟᱨᱢᱤᱫᱴᱤᱡ ᱯᱟᱛᱲᱟ ᱨᱮᱦᱚᱸ ᱥᱩᱱᱩᱢ ᱞᱟᱜᱟᱣᱟᱛᱮᱫ ᱚᱱᱟ ᱛᱮᱵᱚᱱ ᱫᱟᱯᱟᱞᱟ ᱟᱨ ᱚᱱᱟ ᱫᱟᱯᱟᱞ ᱠᱟᱛᱮᱫ ᱫᱚ ᱱᱟᱫᱽᱣᱟᱨᱮ ᱱᱟᱫᱽᱣᱟᱨᱮ ᱚᱱᱟ ᱪᱟᱯᱟᱫ ᱵᱚᱱ ᱮᱢᱟ ᱡᱤᱞ ᱯᱤᱴᱷᱟᱹ ᱟᱨ ᱦᱚᱞᱚᱝ ᱪᱟᱯᱟᱫ ᱟᱨ ᱥᱮᱸᱜᱮᱞ ᱨᱮᱵᱚᱱ ᱡᱩᱞᱟ ᱥᱮᱸᱜᱮᱞ ᱵᱚᱱ ᱡᱩᱞᱟᱜᱼᱟ ᱚᱱᱟᱨᱮ ᱟᱨ ᱚᱱᱟ ᱤᱥᱤᱱᱚᱜ ᱞᱟᱹᱜᱤᱫ ᱛᱮ ᱩᱞᱴᱟᱹ ᱯᱟᱹᱞᱴᱤᱭᱟᱵᱚᱱ ᱡᱟᱦᱟᱸ ᱫᱚ ᱱᱟᱯᱟᱭ ᱪᱮᱦᱨᱟ ᱤᱥᱤᱱᱚᱜ ᱢᱟ ᱵᱟᱱᱟᱨ ᱯᱟᱥᱴᱟ ᱡᱚᱢᱛᱮᱦᱚᱸ ᱪᱮᱦᱨᱟ ᱵᱩᱡᱷᱟᱹᱜ ᱢᱟ ᱟᱨ ᱚᱱᱟ ᱤᱥᱤᱱ ᱠᱟᱛᱮᱫ ᱟᱬᱜᱚ ᱩᱞᱴᱟᱹ ᱯᱟᱹᱞᱴᱤᱭᱟᱛᱮᱫ ᱵᱚᱱ ᱟᱬᱜᱚᱭᱟ ᱟᱨ ᱚᱱᱟ ᱟᱬᱜᱚ ᱠᱟᱛᱮᱫ ᱚᱱᱟ ᱯᱤᱴᱷᱟᱹ ᱫᱚ ᱤᱥᱤᱱ ᱦᱩᱭᱱᱟ ᱟᱨ ᱚᱱᱟ ᱯᱤᱴᱷᱟᱹ ᱫᱚ ᱡᱚᱢ ᱦᱚᱸᱵᱚᱱ ᱫᱟᱲᱮᱭᱟᱜᱼᱟ ᱟᱨ ᱚᱱᱟ ᱯᱤᱴᱷᱟᱹ ᱡᱚᱢ ᱛᱮᱦᱚᱸ ᱟᱹᱰᱤ ᱢᱚᱡᱽᱜᱮ ᱵᱩᱡᱷᱟᱜᱼᱟ ᱱᱟᱯᱟᱭᱜᱮ ᱵᱩᱡᱷᱟᱹᱜᱼᱟ ᱚᱱᱟ ᱯᱤᱴᱷᱟᱹ ᱫᱚ ᱚᱱᱟ ᱨᱮᱱᱟᱜ ᱫᱚ ᱤᱱᱟᱹᱜ ᱜᱤᱧ ᱢᱮᱱᱟ ᱚᱱᱟ ᱫᱚ ᱚᱱᱠᱟ ᱜᱮᱠᱚ ᱤᱥᱤᱱᱟ